ᱟᱛᱳ ᱨᱮ ᱩᱢᱮᱨᱟᱱ ᱦᱚᱲ ᱠᱚ ᱜᱤᱛᱤᱡ ᱨᱮᱠᱚ ᱛᱟᱦᱮᱱᱟ ᱩᱱᱠᱩ ᱜᱷᱟᱨᱚᱸᱡᱽ ᱨᱮ ᱥᱚᱦᱮᱫ ᱠᱚ ᱞᱟᱹᱜᱤᱫ ᱩᱱᱠᱩ ᱞᱟᱹᱜᱤᱫ ᱠᱟᱹᱣᱰᱤ ᱯᱩᱭᱥᱟᱹ ᱮᱢ ᱛᱟᱞᱟ ᱛᱮ ᱟᱨ ᱥᱚᱨᱠᱟᱨ ᱯᱟᱦᱴᱟ ᱥᱮᱫ ᱠᱷᱚᱱ ᱜᱚᱲᱚ ᱮᱢ ᱨᱮᱱᱟᱜ ᱤᱧ ᱨᱤᱠᱟᱭᱟ ᱥᱟᱶᱛᱮ ᱤᱧ ᱯᱟᱦᱴᱟ ᱥᱮᱫ ᱠᱷᱚᱱ ᱛᱤᱱᱟᱹᱜ ᱜᱚᱲᱚ ᱮᱢ ᱜᱟᱱᱚᱜᱼᱟ ᱩᱱᱟᱹᱜ ᱤᱧ ᱮᱢᱟ ᱠᱚᱣᱟ